ᱯᱚᱥᱪᱤᱢ ᱵᱚᱨᱫᱷᱚᱢᱟᱱ ᱨᱮᱱ ᱦᱚᱲ ᱫᱚ ᱟᱹᱰᱤ ᱨᱚᱠᱚᱢ ᱠᱟᱛᱮᱜ ᱠᱚ ᱟᱹᱥᱩᱞᱚᱜ ᱠᱟᱱᱟ ᱚᱠᱚᱭ ᱫᱚ ᱪᱟᱹᱠᱨᱤ ᱵᱟᱹᱠᱨᱤ ᱚᱠᱚᱭ ᱫᱚ ᱯᱨᱟᱭᱵᱷᱮᱹᱴ ᱠᱟᱹᱢᱤ ᱮᱢᱟᱱ ᱛᱮᱭᱟᱜ ᱟᱫᱷᱮᱠ ᱠᱚᱫᱚ ᱠᱚᱭᱞᱟ ᱰᱷᱤᱯᱩ ᱨᱮ ᱟᱫᱷᱮᱠ ᱠᱚᱫᱚ ᱪᱟᱥᱼᱵᱟᱥ ᱠᱟᱛᱮᱜ ᱟᱫᱷᱮᱠ ᱠᱚᱫᱚ ᱨᱟᱡᱽᱢᱤᱥᱛᱤᱨᱤ ᱨᱮ ᱠᱟᱹᱢᱤ ᱠᱟᱛᱮᱜ ᱯᱚᱭᱥᱟ ᱠᱚ ᱟᱨᱡᱟᱣ ᱮᱫᱟ ᱟᱨ ᱟᱫᱷᱮᱠ ᱠᱚᱫᱚ ᱦᱩᱲᱩ ᱪᱟᱥ ᱜᱩᱦᱩᱢ ᱪᱟᱥ ᱠᱟᱛᱮ ᱦᱚᱸ ᱨᱳᱡᱽᱜᱟᱨ ᱠᱟᱛᱮᱜ ᱠᱚ ᱟᱹᱥᱩᱞᱚᱜ ᱠᱟᱱ ᱜᱮᱭᱟ ᱱᱚᱝᱠᱟ ᱠᱟᱛᱮᱜ ᱜᱮ ᱯᱚᱥᱪᱤᱢ ᱵᱚᱨᱫᱷᱚᱢᱟᱱ ᱨᱮᱱ ᱦᱚᱲ ᱫᱚ ᱱᱤᱡᱮ ᱱᱤᱡᱮ ᱨᱳᱡᱽᱜᱟᱨ ᱠᱟᱛᱮ ᱜᱮ ᱥᱚᱝᱥᱟᱨ ᱠᱚ ᱪᱟᱞᱟᱣ ᱮᱫᱟ